ᱦᱮᱸ ᱤᱧ ᱵᱮᱭᱟᱢ ᱠᱞᱟᱥ ᱨᱮᱧ ᱥᱮᱞᱮᱫ ᱠᱟᱱ ᱜᱮᱭᱟ ᱟᱫᱚ ᱵᱮᱭᱟᱢ ᱠᱞᱟᱥ ᱨᱮ ᱡᱟᱦᱟᱸ ᱞᱮ ᱞᱟᱹᱭ ᱟᱞᱮ ᱡᱟᱦᱟᱸ ᱨᱮᱞᱮ ᱪᱮᱫ ᱟᱠᱟᱫ ᱟᱫᱚ ᱚᱱᱟ ᱫᱚ ᱩᱱᱠᱩ ᱫᱚ ᱢᱤᱫᱴᱮᱱ ᱩᱱ ᱢᱤᱫᱴᱮᱱ ᱱᱤᱭᱚᱢ ᱞᱮᱠᱟ ᱠᱚ ᱠᱚᱨᱟᱣ ᱦᱚᱪᱚᱠᱚᱜᱼᱟ ᱚᱱᱟ ᱢᱤᱫᱴᱮᱱ ᱠᱷᱩᱵ ᱵᱷᱟᱹᱜᱤ ᱱᱤᱭᱚᱢ ᱛᱮᱜᱮ ᱟᱫᱚ ᱩᱱᱠᱩ ᱫᱚ ᱮᱴᱮᱯ ᱵᱟᱭ ᱮᱴᱮᱯ ᱢᱤᱫᱴᱮᱡ ᱡᱳᱜᱟ ᱫᱚᱠᱚ ᱤᱧ ᱦᱚᱧ ᱠᱚᱨᱟᱣ ᱠᱟᱫᱟ ᱟᱫᱚᱧ ᱧᱮᱞ ᱠᱟᱫᱟ ᱡᱮ ᱠᱤᱪᱷᱩᱫᱤᱱ ᱠᱞᱟᱥ ᱵᱟᱲᱟ ᱠᱟᱛᱮ ᱟᱫᱚ ᱟᱫᱚ ᱠᱤᱪᱷᱩ ᱫᱤᱱ ᱵᱟᱫᱮᱧ ᱧᱮᱞ ᱠᱮᱫᱟ ᱡᱮ ᱵᱟᱝ ᱤᱧ ᱛᱮᱜᱮ ᱚᱲᱟᱜ ᱨᱮᱧ ᱠᱚᱨᱟᱣ ᱞᱮᱜᱟᱭᱟ ᱟᱫᱚ ᱚᱲᱟᱜ ᱨᱮᱧ ᱵᱮᱭᱟᱢ ᱫᱟ ᱡᱚᱠᱷᱚᱱ ᱛᱚᱠᱷᱚᱱ ᱤᱧ ᱵᱩᱡᱷᱟᱹᱣ ᱫᱟ ᱡᱮ ᱠᱞᱟᱥ ᱨᱮ ᱫᱟᱦᱟᱸ ᱢᱤᱫᱴᱮᱡ ᱥᱤᱥᱴᱮᱢ ᱛᱮ ᱦᱩᱭᱩᱠ ᱠᱟᱱ ᱛᱟᱦᱮᱱᱟ ᱚᱲᱟᱜ ᱨᱮᱫᱚ ᱩᱱᱟᱹᱜ ᱢᱚᱡᱽ ᱵᱟᱹᱧ ᱫᱟᱲᱮᱭᱟᱜ ᱠᱟᱱᱟ ᱟᱫᱚ ᱠᱞᱟᱥ ᱨᱮᱟᱜ ᱡᱟᱦᱟᱸ ᱡᱳᱜᱟ ᱡᱳᱜᱟ ᱠᱞᱟᱥ ᱨᱮᱭᱟᱜ ᱡᱟᱦᱟᱸ ᱡᱳᱜᱟ ᱟᱨ ᱤᱧᱟ ᱜ ᱤᱧ ᱛᱮ ᱚᱲᱟᱜ ᱨᱮ ᱡᱟᱦᱟᱸ ᱡᱳᱜᱟᱧ ᱠᱚᱨᱟᱣᱟ ᱤᱧ ᱫᱚ ᱫᱤᱱᱟᱹᱢ ᱜᱮ ᱥᱮᱛᱟᱜ ᱨᱮ ᱢᱤᱫ ᱜᱷᱚᱱᱴᱟ ᱠᱟᱛᱮ ᱡᱳᱜᱟ ᱫᱩᱧ ᱠᱚᱨᱟᱣᱟ ᱟᱫᱚ ᱱᱮᱛᱟᱨ ᱫᱚ ᱚᱱᱟ ᱡᱟᱦᱟᱸ ᱠᱞᱟᱥ ᱨᱮᱠᱚ ᱞᱟᱹᱭᱟᱞᱮ ᱠᱟᱱ ᱛᱟᱦᱮᱸᱜᱼᱟ ᱚᱱᱟ ᱜᱤᱧ ᱯᱟᱸᱡᱟᱭᱟ ᱚᱱᱟ ᱜᱮ ᱱᱤᱭᱚᱢ ᱚᱱᱟ ᱱᱤᱭᱚᱢ ᱜᱤᱧ ᱯᱟᱸᱡᱟᱧ ᱪᱮᱥᱴᱟᱭᱫᱟ ᱟᱫᱚ ᱛᱤᱱᱟᱹᱜ ᱤᱧ ᱫᱟᱲᱮᱭᱟᱜ ᱠᱟᱱᱟ ᱛᱚᱵᱮ ᱱᱚᱣᱟᱧ ᱵᱩᱡᱷᱟ ᱵᱮᱭᱟᱢ ᱠᱞᱟᱥ ᱨᱮ ᱡᱟᱦᱟᱸ ᱦᱩᱭᱩᱜᱼᱟ ᱩᱱᱟᱹᱜ ᱢᱚᱡᱽ ᱫᱚ ᱟᱯᱱᱟᱨ ᱛᱮᱫᱚ ᱵᱟᱝ ᱦᱩᱭᱩᱜᱼᱟ ᱛᱷᱚᱲᱟ ᱫᱚ ᱵᱷᱮᱜᱟᱨᱚᱜ ᱠᱟᱱ ᱜᱮᱭᱟ